ᱡᱟᱦᱟᱸ ᱛᱤᱥ ᱜᱮ ᱟᱢ ᱡᱟᱦᱟᱱᱟᱜ ᱨᱮ ᱡᱩᱲᱟᱹᱣ ᱥᱟᱱᱟᱢᱟ ᱥᱟᱹᱢᱩ ᱨᱮ ᱦᱩᱭᱮᱱ ᱥᱟᱢ ᱥᱟᱶᱛᱟ ᱥᱟᱹᱢᱩ ᱨᱮ ᱦᱩᱭᱮᱱ ᱪᱮ ᱵᱟᱝ ᱟᱢ ᱡᱟᱦᱟᱱᱟᱜ ᱨᱮᱜᱮ ᱱᱮᱛᱟᱨ ᱢᱟ ᱟᱹᱰᱤᱜᱟᱱ ᱵᱷᱮᱠᱮᱱᱥᱤ ᱠᱚ ᱚᱰᱚᱠ ᱠᱚᱜ ᱠᱟᱱᱟ ᱚᱱᱟ ᱠᱚᱨᱮᱢ ᱡᱩᱲᱟᱹᱜᱼᱟ ᱢᱮᱱ ᱠᱷᱟᱱ ᱡᱮᱛᱮ ᱦᱚᱲᱟᱜ ᱜᱮ ᱢᱤᱫᱴᱟᱝ ᱨᱟᱹᱥᱠᱟᱹ ᱢᱮᱱᱟᱜᱼᱟ ᱟᱥᱟ ᱢᱮᱱᱟᱜᱼᱟ ᱤᱧᱦᱩᱧ ᱡᱩᱲᱟᱹᱜᱼᱟ ᱚᱱᱠᱟᱜᱮ ᱡᱩᱲᱟᱹᱣ ᱞᱮᱱ ᱠᱷᱟᱱᱮᱢ ᱟᱢᱟᱜ ᱦᱚᱸ ᱟᱥᱟ ᱮᱹᱠᱴᱩ ᱯᱩᱨᱟᱹᱜᱼᱟ ᱦᱚᱲᱫᱚᱭ ᱞᱟᱹᱭᱟᱢᱟ ᱵᱮᱥᱚᱜ ᱞᱟᱹᱜᱤᱫ ᱜᱮᱭ ᱞᱟᱹᱭᱟᱢᱟ ᱟᱢ ᱦᱚᱸ ᱢᱟᱲᱟᱝ ᱥᱮᱡ ᱞᱟᱜᱦᱟᱜ ᱞᱟᱹᱜᱤᱫ ᱜᱮᱭ ᱞᱟᱹᱭᱟᱢᱟ ᱟᱢ ᱦᱚᱸ ᱢᱟᱲᱟᱜ ᱥᱮᱡ ᱞᱟᱦᱟᱜ ᱞᱟᱹᱜᱤᱫ ᱮ ᱞᱟᱹᱭᱟᱢᱟ ᱚᱱᱟ ᱠᱚᱜᱮᱢ ᱩᱭᱦᱟᱹᱨ ᱠᱷᱟᱱ ᱱᱮᱱᱟᱢ ᱤᱧᱦᱩᱧ ᱠᱚᱨᱟᱣᱟ ᱟᱨ ᱠᱚᱨᱟᱣ ᱥᱟᱱᱟᱢ ᱜᱮᱭᱟ